ᱦᱮᱸ ᱦᱮᱞᱳ ᱦᱮᱸ ᱦᱮᱸ ᱦᱮᱸ ᱦᱮᱸ ᱟᱞᱮ ᱥᱟᱱᱟᱢ ᱞᱮᱠᱟᱱᱟᱜ ᱜᱮᱞᱮ ᱠᱟᱹᱢᱤᱭᱮᱫᱟ ᱥᱟᱱᱛᱟᱲ ᱵᱚᱭᱦᱟ ᱠᱚ ᱞᱟᱹᱜᱤᱫ ᱥᱚᱢᱟᱡᱽ ᱨᱮᱱ ᱠᱚ ᱡᱟᱦᱟᱸᱭ ᱠᱚ ᱚᱥᱩᱵᱤᱫᱷᱟᱨᱮ ᱢᱮᱱᱟᱜ ᱠᱚᱣᱟ ᱨᱩᱣᱟᱹ ᱦᱟᱹᱥᱩ ᱠᱚᱨᱮ ᱩᱱᱠᱩ ᱦᱚᱞᱮ ᱜᱚᱲᱚ ᱟᱠᱚ ᱠᱟᱱᱟ ᱟᱨ ᱱᱚᱝᱠᱟ ᱪᱟᱥᱚᱜ ᱵᱟᱥᱚᱜ ᱠᱚᱨᱮᱦᱚᱸ ᱡᱟᱦᱟᱱᱟᱜ ᱠᱟᱹᱢᱤ ᱠᱚ ᱞᱟᱹᱜᱤᱫ ᱡᱟᱦᱟᱱᱟᱜ ᱜᱚᱲᱚ ᱠᱚ ᱞᱟᱹᱜᱤᱫ ᱚᱱᱟ ᱠᱚᱦᱚᱸᱞᱮ ᱜᱚᱲᱚ ᱟᱠᱚ ᱠᱟᱱᱟ

ᱦᱮᱸ ᱤᱛᱟᱹ ᱫᱚ ᱢᱮᱱᱟᱜ ᱜᱮᱭᱟ ᱥᱟᱱᱟᱢ ᱞᱮᱠᱟᱱ ᱤᱛᱟᱹᱜᱮ ᱦᱩᱲᱩ ᱦᱚᱸ ᱜᱩᱦᱩᱢ ᱦᱚᱸ ᱛᱩᱲᱤ ᱦᱚᱸ ᱟᱫᱚ ᱟᱢᱫᱚ ᱚᱠᱟᱴᱟᱜ ᱤᱛᱟᱹ ᱞᱟᱜᱟᱣ ᱟᱢᱟ ᱟᱫᱚ ᱴᱷᱮᱱ ᱤᱭᱟᱹ ᱢᱮᱱᱟᱜ ᱜᱮᱭᱟ ᱦᱩᱲᱩ ᱤᱛᱟᱹ ᱱᱚᱣᱟ ᱠᱚᱨᱮ ᱱᱟᱜ ᱦᱩᱲᱩ ᱦᱚᱸ ᱤᱛᱟᱹ ᱢᱮᱱᱟᱜᱼᱟ ᱵᱷᱟᱹᱜᱤ ᱤᱛᱟᱹ ᱟᱨ ᱱᱚᱣᱟ ᱡᱟᱦᱟᱸ ᱫᱚ ᱰᱟᱸᱜᱟ ᱰᱩᱦᱩ ᱨᱮᱠᱚ ᱪᱟᱥᱟ ᱱᱚᱣᱟ ᱨᱟᱣᱟᱞ ᱦᱩᱲᱩ ᱚᱱᱟ ᱦᱚᱸ ᱤᱛᱟᱹ ᱢᱮᱱᱟᱜ ᱜᱮᱭᱟ ᱛᱟᱦᱚᱞᱮ ᱦᱤᱡᱩᱜ ᱢᱮ ᱠᱷᱟᱱ ᱤᱛᱟᱹ ᱫᱚ ᱟᱢ ᱮᱢ ᱦᱩᱭᱩᱜ ᱜᱮᱭᱟ ᱦᱮᱸ ᱡᱳᱜᱟᱡᱳᱜ ᱢᱮ ᱟᱞᱮᱭᱟᱜ ᱚᱯᱷᱤᱥ ᱫᱚ ᱵᱤᱨᱵᱷᱩᱢᱨᱮ ᱱᱚᱣᱟ ᱵᱳᱞᱯᱩᱨ ᱚᱱᱮ ᱴᱟᱣᱩᱱ ᱠᱞᱟᱵᱽ ᱚᱱᱟ ᱯᱟᱥᱮᱨᱮ ᱚᱯᱷᱤᱥ ᱢᱮᱱᱟᱜᱼᱟ ᱠᱟᱫᱟ ᱟᱢ ᱚᱱᱛᱮ ᱦᱤᱡᱩᱜ ᱢᱮ ᱟᱨ ᱱᱚᱣᱟ ᱱᱟᱢᱵᱟᱨᱛᱮ ᱟᱢ ᱫᱚ ᱠᱚᱱᱴᱮᱠᱴ ᱚᱜ ᱢᱮ ᱟᱞᱮ ᱚᱱᱰᱮ ᱟᱢ ᱚᱱᱟ ᱤᱛᱟᱹ ᱠᱚᱞᱮ ᱮᱢᱟᱢᱟ ᱦᱮᱸ ᱚᱯᱷᱤᱥ ᱫᱚ ᱥᱮᱛᱟᱜ ᱟᱴ ᱴᱟ ᱠᱷᱚᱱ ᱢᱟᱡᱟᱱ ᱪᱟᱨ ᱵᱟᱡᱟᱜ ᱫᱟᱹᱵᱤᱡ ᱠᱷᱩᱞᱟᱹᱣ ᱛᱟᱦᱮᱱᱟ ᱟᱫᱚ ᱟᱢ ᱡᱟᱦᱟᱸ ᱛᱤᱱ ᱥᱚᱢᱚᱭ ᱜᱮᱢ ᱚᱯᱥᱚᱨᱚᱜ ᱩᱱ ᱥᱚᱢᱚᱭ ᱜᱮ ᱦᱤᱡᱩᱜᱚᱜ ᱢᱮ ᱦᱮᱸ ᱦᱮᱸ ᱧᱟᱢᱚᱜ ᱜᱮᱭᱟ ᱦᱮᱸ ᱦᱮ ᱦᱮᱸ ᱟᱢ ᱦᱤᱡᱩᱜ ᱢᱮ ᱟᱢ ᱥᱟᱱᱟᱢ ᱞᱮᱠᱟᱱ ᱤᱛᱟᱹ ᱠᱚᱜᱮᱢ ᱧᱟᱢᱟ ᱟᱢ ᱧᱮᱞ ᱠᱟᱛᱮᱫ ᱟᱢ ᱥᱟᱱᱟᱢ ᱞᱮᱠᱟᱱ ᱤᱛᱟᱹ ᱠᱚᱜᱮᱢ ᱧᱟᱢᱟ ᱟᱨᱮᱢ ᱤᱫᱤᱭᱟ ᱥᱮᱛᱟᱜ ᱟᱴᱴᱟ ᱠᱷᱚᱱ ᱠᱷᱩᱞᱟᱹᱜ ᱠᱟᱱᱟ ᱢᱟᱡᱟᱱ ᱪᱟᱹᱨ ᱵᱟᱡᱟᱜ ᱫᱷᱟᱹᱵᱤᱡ ᱟᱢ ᱡᱟᱦᱟᱸ ᱛᱤᱱ ᱜᱮᱢ ᱥᱚᱢᱚᱭᱚᱜᱼᱟ ᱩᱱᱜᱮ ᱦᱤᱡᱩᱜ ᱢᱮ ᱦᱮᱸ ᱴᱷᱤᱠ ᱜᱮᱭᱟ ᱴᱷᱤᱠ ᱜᱮᱭᱟ ᱟᱪᱪᱷᱟ ᱴᱷᱤᱠ ᱜᱮᱭᱟ ᱦᱮᱸ ᱦᱤᱡᱩᱜ ᱢᱮ ᱟᱪᱪᱷᱟ ᱴᱷᱤᱠ ᱜᱮᱭᱟ ᱴᱷᱤᱠ ᱜᱮᱭᱟ ᱦᱤᱡᱩᱜ ᱢᱮ ᱦᱮᱸ ᱦᱮᱸ

ᱟᱪᱪᱷᱟ ᱦᱮᱸ ᱦᱮᱸ ᱢᱟ ᱫᱚᱦᱚᱭ ᱢᱮ ᱦᱮᱸ ᱦᱮᱸ ᱫᱚᱦᱚᱭ ᱢᱮ